ᱤᱧᱟᱹᱜ ᱧᱮᱞ ᱡᱚᱝ ᱞᱮᱠᱟᱱᱟᱜ ᱡᱟᱭᱜᱟ ᱫᱚ ᱡᱟᱦᱟᱸ ᱵᱤᱨ ᱵᱩᱨᱩ ᱜᱮ ᱟᱹᱰᱤ ᱧᱮᱞ ᱡᱚᱝ ᱱᱟᱯᱟᱭ ᱜᱮ ᱧᱮᱞᱛᱮ ᱟᱴᱠᱟᱨᱤᱧ ᱵᱩᱡᱷᱟᱹᱣ ᱠᱟᱫᱟ ᱱᱚᱣᱟ ᱵᱤᱨ ᱵᱩᱨᱩ ᱨᱮ ᱧᱮᱞ ᱞᱮᱠᱟᱱ ᱫᱚ ᱟᱹᱰᱤ ᱡᱟᱦᱟᱸ ᱡᱚᱛᱚ ᱠᱷᱚᱱ ᱵᱷᱟᱜᱤᱧ ᱵᱩᱡᱷᱟᱹᱣ ᱠᱟᱫᱟ ᱡᱟᱦᱟᱸ ᱫᱚᱠᱚ ᱞᱟᱹᱭᱮᱫᱼᱟ ᱵᱮᱲᱟ ᱦᱟᱹᱥᱩᱨ ᱨᱮᱱᱟᱜ ᱚᱸᱰᱮ ᱵᱚᱱ ᱧᱮᱞᱟ ᱵᱮᱲᱟ ᱦᱟᱹᱥᱩᱨ ᱞᱮᱠᱷᱟᱱ ᱢᱚᱱᱮᱭᱟᱢ ᱡᱟᱹᱱᱤᱡ ᱠᱷᱟᱱ ᱚᱱᱟ ᱵᱩᱨᱩ ᱪᱮᱛᱟᱱ ᱨᱮᱜᱮ ᱵᱮᱲᱟ ᱫᱚ ᱮᱢ ᱢᱮᱱᱟᱭ ᱠᱟᱫᱮᱭᱟ ᱥᱮ ᱵᱩᱨᱩ ᱦᱟᱱᱟ ᱯᱟᱨᱚᱢ ᱨᱮᱜᱮ ᱵᱮᱲᱟ ᱫᱚᱭ ᱦᱟᱹᱥᱩᱨᱚᱜ ᱠᱟᱱᱟ ᱢᱟᱱᱮ ᱧᱮᱞ ᱛᱮᱦᱚᱸ ᱵᱟᱢ ᱟᱴᱠᱟᱨ ᱫᱟᱲᱮᱭᱟᱜᱼᱟ ᱡᱮ ᱱᱚᱣᱟ ᱫᱚ ᱚᱠᱟᱞᱮᱠᱟ ᱛᱮ ᱱᱚᱣᱟ ᱫᱚ ᱦᱩᱭᱩᱜ ᱠᱟᱱᱟ ᱧᱮᱞᱟᱵᱚᱱ ᱡᱮ ᱵᱤᱨ ᱟᱨᱚᱵᱚᱱ ᱧᱮᱞᱟᱠᱟᱫᱼᱟ ᱡᱮ ᱵᱤᱨ ᱫᱚ ᱵᱤᱵᱷᱤᱱᱱᱚ ᱨᱚᱠᱚᱢᱟᱜ ᱫᱟᱨᱮ ᱱᱟᱹᱲᱤᱛᱮ ᱥᱟᱡᱟᱣᱟᱠᱟᱱᱟ ᱱᱟᱱᱟ ᱨᱚᱠᱚᱢᱟᱜ ᱡᱚ ᱵᱤᱞᱤ ᱛᱮ ᱯᱮᱨᱮᱡ ᱟᱠᱟᱱᱟ ᱛᱟᱞᱦᱮ ᱚᱱᱟ ᱧᱮᱞ ᱞᱮᱠᱷᱟᱱ ᱟᱢᱟᱜ ᱢᱚᱱᱮ ᱨᱮᱦᱚᱸ ᱵᱟᱢ ᱵᱩᱡᱽ ᱫᱟᱲᱮᱭᱟᱜᱼᱟ ᱡᱮ ᱱᱚᱣᱟ ᱡᱤᱱᱤᱥ ᱴᱟᱜ ᱫᱚ ᱱᱚᱝᱠᱟ ᱦᱩᱭ ᱫᱟᱲᱮᱭᱟᱜᱼᱟ ᱪᱤᱠᱟᱹᱛᱮ ᱚᱱᱟ ᱠᱚ ᱧᱮᱞ ᱠᱟᱛᱮᱫ ᱜᱮ ᱟᱹᱰᱤ ᱦᱟᱦᱟᱲᱟᱜᱮᱢ ᱵᱩᱡᱷᱟᱹᱣᱟ ᱡᱟᱦᱟᱸ ᱫᱚ ᱢᱟᱱᱮ ᱵᱟᱢ ᱪᱟᱞᱟᱣ ᱠᱟᱛᱮᱫ ᱵᱟᱢ ᱧᱮᱞ ᱞᱮᱠᱷᱟᱱ ᱥᱮ ᱦᱚᱲ ᱴᱷᱮᱱ ᱠᱟᱛᱷᱟ ᱦᱟᱛᱟᱣ ᱠᱟᱛᱮᱫ ᱦᱚᱸ ᱚᱱᱟ ᱫᱚ ᱱᱤᱡᱮ ᱛᱮ ᱵᱟᱢ ᱪᱟᱞᱟᱣ ᱞᱮᱱᱠᱷᱟᱱ ᱫᱚ ᱛᱤᱥ ᱨᱮᱦᱚᱸ ᱵᱟᱢ ᱵᱩᱡᱷᱟᱹᱣ ᱫᱟᱲᱮᱭᱟᱜᱼᱟ ᱚᱱᱟᱛᱤᱧ ᱞᱟᱹᱭᱟ ᱪᱟᱞᱟᱣ ᱠᱟᱛᱮᱫ ᱚᱱᱟ ᱵᱤᱨ ᱵᱩᱨᱩ ᱨᱮ ᱪᱟᱞᱟᱣ ᱠᱟᱛᱮᱫ ᱚᱸᱰᱮᱱᱟᱜ ᱡᱤᱱᱤᱥ ᱠᱚ ᱧᱮᱞ ᱠᱟᱛᱮᱫ ᱟᱢ ᱱᱤᱡᱮᱨᱟᱜ ᱢᱮᱸᱫᱛᱮ ᱧᱮᱞ ᱡᱚᱝᱢᱮ ᱱᱤᱡᱮᱨᱟᱜ ᱢᱮᱫᱛᱮ ᱵᱟᱢ ᱧᱮᱞ ᱞᱮᱠᱷᱟᱱ ᱫᱚ ᱚᱱᱟ ᱫᱚ ᱵᱟᱢ ᱵᱩᱡᱷᱟᱹᱣ ᱫᱟᱲᱮᱭᱟᱜᱼᱟ ᱡᱮᱞᱮᱠᱟᱧ ᱞᱟᱹᱭ ᱠᱮᱫᱼᱟ ᱡᱮ ᱥᱮᱱ ᱠᱟᱛᱮᱫ ᱟᱢᱟᱜ ᱡᱟᱦᱟᱸ ᱵᱮᱲᱟ ᱦᱟᱹᱥᱩᱨᱚᱜ ᱨᱮᱱᱟᱜ ᱡᱟᱦᱟᱸ ᱥᱤᱱ ᱚᱱᱟ ᱫᱚ ᱚᱸᱰᱮᱜᱮᱢ ᱟᱴᱠᱟᱨ ᱫᱟᱲᱮᱭᱟᱜᱼᱟ